ᱦᱮᱞᱚ ᱢᱟᱪᱮᱫ ᱜᱚᱝᱠᱮ ᱦᱮᱸ ᱡᱚᱦᱟᱨᱜᱤ ᱤᱧᱫᱚ ᱱᱚᱜᱚᱭ ᱵᱤᱥᱱᱩ ᱯᱟᱴᱤ ᱠᱷᱚᱱᱟᱜ ᱤᱧ ᱞᱟᱹᱭᱮᱫᱟ ᱟᱨ ᱱᱤᱭᱟᱹᱫᱚᱠᱤᱵᱚᱞᱯᱩᱨ ᱨᱮᱱᱟᱜ ᱦᱟᱭᱤᱥᱠᱩᱞ ᱠᱟᱱᱟ ᱠᱤ ᱚ ᱟᱪᱷᱟ ᱤᱧᱫᱚ ᱨᱚᱜᱷᱩᱱᱟᱛᱷ ᱦᱮᱢᱵᱨᱚᱢ ᱨᱮᱱ ᱟᱡ ᱵᱟᱵᱟᱧ ᱞᱟᱹᱭᱮᱫᱟ ᱛᱚ ᱵᱟᱨᱯᱮ ᱫᱤᱱ ᱞᱟᱦᱟᱨᱮ ᱤᱧᱨᱮᱱ ᱠᱚᱲᱟ ᱤᱥᱠᱩᱞᱮ ᱤᱥᱠᱩᱞ ᱠᱷᱚᱱᱟᱜᱤᱭ ᱦᱤᱡᱩᱜ ᱠᱟᱱᱛᱟᱦᱮᱸᱜ ᱟ ᱚᱲᱟᱜ ᱛᱮᱭ ᱨᱩᱣᱟᱹᱲ ᱠᱟᱱᱛᱟᱦᱮᱸᱜ ᱟ ᱟᱫᱚ ᱰᱟᱦᱟᱨ ᱥᱮᱫᱨᱮ ᱜᱤᱫᱽᱨᱟᱹ ᱠᱚᱫᱚᱯᱮ ᱵᱟᱲᱟᱭ ᱜᱮᱭᱟᱛᱚ ᱦᱟᱱᱛᱮ ᱱᱟᱛᱮ ᱛᱷᱚᱲᱟᱠᱩ ᱫᱩᱥᱴᱩᱢᱤ ᱧᱚᱜ ᱜᱮᱭᱟ ᱟᱫᱚ ᱚᱱᱟ ᱥᱩᱢᱟᱹᱭ ᱥᱟᱭᱠᱮᱞ ᱠᱚᱛᱮᱭ ᱵᱷᱤᱸᱫᱟᱹᱲ ᱵᱟᱲᱟᱣ ᱟᱠᱟᱱᱟ ᱟᱫᱚ ᱠᱟᱴᱟᱠᱩ ᱛᱷᱚᱲᱟᱭ ᱵᱩᱸᱰᱩᱨ ᱵᱟᱲᱟᱣ ᱟᱠᱟᱱᱟ ᱟᱫᱚ ᱦᱟᱸᱥᱯᱟᱛᱟᱞ ᱛᱮᱧ ᱤᱫᱤᱞᱮᱫᱮᱭᱟ ᱟᱫᱚ ᱰᱟᱠᱛᱟᱨᱮ ᱢᱮᱛᱟᱫᱤᱧᱟᱹ ᱡᱮ ᱠᱤᱪᱷᱩᱫᱤᱱ ᱮᱠᱴᱩ ᱡᱤᱨᱟᱹᱣ ᱢᱟᱱᱮ ᱨᱟᱱᱴᱟᱱ ᱠᱩᱭ ᱮᱢᱟᱜ ᱞᱮᱭᱟ ᱟᱫᱚᱭ ᱢᱮᱛᱟᱞᱮ ᱠᱟᱱᱟ ᱵᱟᱨᱫᱤᱱ ᱜᱟᱱᱮ ᱡᱤᱨᱟᱹᱣ ᱦᱟᱛᱟᱲ ᱩᱪᱩᱣᱟᱱ ᱛᱟᱨᱯᱚᱦᱟᱜ ᱤᱥᱠᱩᱞᱮ ᱪᱟᱞᱟᱜ ᱟ ᱛᱷᱚᱲᱟ ᱟᱠᱴᱩ ᱰᱷᱮᱨᱧᱚᱜ ᱜᱤ ᱪᱚᱴᱮᱧᱟᱢ ᱟᱠᱟᱫᱟ ᱛᱚ ᱤᱥᱠᱩᱞᱢᱟ ᱮᱠᱷᱚᱱ ᱵᱟᱨᱯᱮᱫᱤᱱ ᱛᱟᱦᱚᱞᱮ ᱦᱟᱜ ᱵᱟᱭᱪᱟᱞᱟᱜ ᱟᱫᱚ ᱯᱚᱨᱚᱵᱚᱛᱤᱨᱮ ᱟᱵᱟᱨᱮ ᱪᱟᱞᱟᱜ ᱟ ᱛᱟᱦᱚᱞᱮ ᱪᱮᱫᱪᱮᱠᱟ ᱦᱩᱭᱩᱜ ᱟ ᱛᱷᱚᱲᱟᱢ ᱞᱟᱹᱭᱟᱹᱧ ᱠᱷᱟᱡ ᱟᱹᱰᱤ ᱵᱷᱟᱜᱤ ᱦᱩᱭᱠᱚᱜ ᱟ ᱟᱫᱚ ᱜᱤᱫᱨᱟᱹ ᱫᱚ ᱮᱠᱷᱚᱱ ᱫᱚ ᱮᱭ ᱢᱩᱦᱩᱨᱛᱮ ᱫᱚ ᱟᱹᱰᱤ ᱵᱟᱹᱲᱤᱡ ᱦᱚᱸ ᱵᱟᱹᱱᱩᱭᱟ ᱟᱨ ᱴᱷᱤᱠᱦᱚᱸ ᱵᱟᱹᱱᱩᱭ ᱟᱠᱟᱫᱮᱭᱟ ᱢᱚᱴᱟᱢᱩᱴᱤ ᱢᱮᱱᱟᱭ ᱟᱠᱟᱫᱮᱭᱟ ᱟᱨᱠᱤ ᱦᱮᱸ ᱦᱮᱸ ᱦᱮᱸ ᱦᱮᱸ